ᱦᱮᱸ ᱦᱳᱭ ᱦᱩᱸ ᱵᱷᱟᱜᱮ ᱜᱮ ᱟᱹᱰᱤ ᱫᱤᱱ ᱯᱚᱨᱮ ᱚ ᱦᱩᱸ ᱵᱮᱥ ᱜᱮᱭᱟ ᱠᱚ ᱟᱨ ᱟᱯᱮ ᱫᱚ ᱦᱩᱸ ᱪᱮᱫ ᱠᱚᱯᱮ ᱪᱤᱠᱟᱹ ᱵᱟᱲᱟᱭᱫᱟ ᱚ ᱟᱹᱣᱨᱤ ᱚ ᱦᱳᱭ ᱛᱚ ᱦᱩᱸ ᱦᱮᱸ ᱵᱟᱲᱟᱭ ᱜᱤᱭᱟᱹᱧ ᱵᱟᱨᱭᱟ ᱜᱟᱱ ᱥᱮᱬᱟᱭ ᱦᱩᱭᱩᱜᱼᱟ ᱦᱳᱭ ᱦᱩᱸ ᱟᱨ ᱚᱱᱟ ᱫᱚ ᱢᱟᱱᱮ ᱪᱮᱫᱞᱮᱠᱟ ᱦᱩᱭᱩᱜᱼᱟ ᱢᱟᱱᱮ ᱡᱟᱦᱟᱱᱟᱜ ᱠᱚ ᱢᱮᱱᱟᱜ ᱠᱟᱫᱟ ᱚᱱᱠᱟ ᱟᱨᱠᱤ ᱤᱭᱟᱹ ᱢᱟᱱᱮ ᱢᱟᱜᱼᱢᱚᱬᱮ ᱮᱱᱮᱡ ᱢᱩᱪᱟᱹᱫ ᱨᱮ ᱚ ᱦᱮᱸ ᱦᱮᱸ ᱦᱩᱸ ᱚ ᱦᱩᱸ ᱢᱚᱴᱟᱢᱩᱴᱤ ᱱᱚᱜᱼᱚᱭ ᱮᱠᱡᱟᱢ ᱠᱚ ᱥᱮᱴᱮᱨᱚᱜ ᱠᱟᱱ ᱛᱟᱞᱮᱭᱟ ᱟᱯᱮ ᱚᱸᱰᱮ ᱦᱩᱭᱩᱜ ᱫᱚ ᱚᱱᱟ ᱫᱚ ᱛᱟᱨᱤᱠᱷ ᱫᱚ ᱛᱤᱥ ᱚ ᱦᱮᱸ ᱢᱟᱱᱮ ᱦᱩᱭᱩᱜᱼᱟ ᱪᱟᱞᱟᱣ ᱦᱩᱭᱩᱜᱼᱟ ᱦᱟᱸᱜ ᱮᱠᱡᱟᱢ ᱫᱚ ᱮᱠᱷᱚᱱᱳ ᱵᱟᱠᱤ ᱜᱮᱭᱟ ᱛᱚ ᱦᱳᱭ ᱨᱟᱹᱥᱠᱟᱹ ᱦᱚᱸ ᱫᱚᱨᱠᱟᱨ ᱛᱟᱦᱞᱮ ᱛᱚ ᱢᱚᱱ ᱯᱟᱲᱦᱟᱣ ᱠᱚᱨᱮ ᱢᱚᱱᱮ ᱵᱟᱹᱭᱥᱟᱹᱜᱼᱟ ᱟᱨ ᱟᱢ ᱫᱚ ᱪᱮᱫ ᱠᱚᱢ ᱪᱤᱠᱟᱹ ᱵᱟᱲᱟᱭᱮᱫᱟ ᱚ ᱚᱲᱟᱜ ᱠᱚᱫᱚ ᱥᱟᱯᱷᱟ ᱦᱩᱭᱱᱟ ᱥᱮ ᱟᱹᱣᱨᱤ ᱚ ᱦᱳᱭ ᱵᱟᱢ ᱞᱟᱹᱭ ᱞᱮᱫ ᱫᱚ ᱪᱟᱞᱟᱣ ᱠᱚᱜᱼᱟᱹᱧ ᱟᱢ ᱴᱷᱮᱱ ᱦᱳᱭ ᱵᱷᱟᱜᱮ ᱧᱚᱜ ᱚᱲᱟᱜ ᱠᱚ ᱵᱷᱟᱜᱮ ᱧᱚᱜ ᱚᱲᱟᱜ ᱠᱚ ᱰᱤᱡᱟᱭᱤᱱ ᱦᱩᱭᱩᱜᱼᱟ ᱥᱮ ᱦᱮᱸ ᱦᱮᱸ ᱯᱷᱳᱱᱟᱢᱤᱧ ᱦᱟᱸᱜ ᱪᱟᱞᱟᱜ ᱥᱚᱢᱚᱭ ᱦᱳᱭ ᱦᱳᱭ ᱦᱳᱭ ᱦᱮᱸ ᱦᱮᱸ